ᱡᱚᱦᱟᱨ ᱢᱟᱹᱡᱷᱤ ᱜᱚᱢᱠᱮ ᱟᱹᱞᱤᱧ ᱫᱤᱥᱚᱢ ᱥᱩᱥᱟᱹᱨᱤᱭᱟᱹᱞᱤᱧ ᱞᱟᱹᱭᱮᱫᱟ ᱫᱤᱥᱚᱢ ᱥᱩᱥᱟᱹᱨᱤᱭᱟᱹ ᱪᱷᱚᱯᱚᱨ ᱵᱮᱥᱨᱟᱞᱤᱧ ᱞᱟᱹᱭᱮᱫᱟ

ᱛᱮᱦᱮᱧ ᱜᱟᱯᱟ ᱡᱟᱦᱟᱸ ᱥᱚᱢᱚᱭᱨᱮ ᱪᱟᱥᱵᱟᱥᱟᱵᱚ ᱦᱟᱜ ᱡᱟᱦᱟᱸ ᱦᱮᱱᱰ ᱴᱨᱟᱠᱴᱟᱨ ᱤᱭᱟᱹᱠᱚ ᱚᱱᱟ ᱚᱠᱟᱞᱮᱠᱟ ᱪᱮᱫᱞᱮᱠᱟ ᱵᱮᱵᱚᱦᱟᱨ ᱦᱩᱭᱩᱜ ᱠᱟᱱᱟ ᱚᱱᱟ ᱠᱟᱹᱡ ᱵᱤᱥᱛᱟᱨᱤᱛᱚᱧᱚᱜᱛᱮ ᱠᱟᱹᱡ ᱞᱟᱹᱭ ᱟᱸᱡᱚᱢ ᱟᱹᱞᱤᱧᱵᱮᱱ ᱪᱟᱥᱵᱟᱥ ᱨᱮᱱᱟᱜ ᱦᱮᱸ ᱦᱮᱸ ᱚᱠᱚᱭᱫᱚ ᱦᱮᱱᱰ ᱦᱮᱱᱰ ᱴᱨᱟᱠᱴᱟᱨ ᱠᱚ ᱦᱮᱱᱰ ᱴᱨᱟᱠᱴᱟᱨ ᱟᱵᱚ ᱚᱱᱟᱦᱚᱸ ᱢᱟᱱᱮ ᱟᱹᱰᱤ ᱠᱚᱢ ᱥᱚᱢᱚᱭᱛᱮ ᱥᱮᱪᱮᱫ ᱚᱱᱟᱠᱚᱜᱮ ᱛᱮᱦᱮᱧ ᱜᱟᱯᱟ ᱢᱟ ᱧᱮᱞᱚᱜᱚᱜ ᱠᱟᱱᱟ ᱠᱟᱹᱲᱢᱤᱫᱦᱚᱸ ᱫᱟᱢᱦᱚᱸ ᱟᱹᱰᱤ ᱵᱟᱹᱲᱛᱤ ᱟᱠᱟᱱᱟ ᱟᱛᱳ ᱫᱤᱥᱚᱢᱨᱮ ᱟᱨ ᱚᱱᱟᱨᱮᱢᱟ ᱥᱚᱢᱚᱭᱦᱚᱸ

ᱦᱳᱭᱞᱤᱧ ᱞᱟᱹᱭᱮᱫ ᱛᱟᱦᱮᱸᱫ ᱚᱱᱟᱜᱮ ᱟᱹᱵᱤᱱᱜᱮ ᱵᱟᱝᱟ ᱢᱟᱹᱡᱷᱤ ᱵᱟᱵᱟ ᱮᱱᱛᱮᱡ ᱠᱷᱚᱵᱚᱨᱞᱤᱧ ᱯᱷᱳᱱᱟᱛᱮᱫ ᱠᱟᱹᱡᱞᱤᱧ ᱦᱟᱛᱟᱣᱧᱚᱜᱮᱫᱟ ᱟᱹᱵᱤᱱᱜᱮ ᱚᱠᱟᱞᱮᱠᱟ ᱟᱨᱞᱤᱧ ᱧᱮᱞᱵᱟᱲᱟᱠᱮᱫᱼᱟ ᱢᱟᱹᱡᱷᱤ ᱵᱟᱵᱟ ᱦᱮᱸ ᱥᱮ ᱱᱚᱣᱟ ᱛᱮᱦᱮᱧᱼᱜᱟᱯᱟ ᱢᱟ ᱟᱨᱦᱚᱸ ᱱᱚᱣᱟ ᱦᱳᱲᱳ ᱵᱤᱞᱤ ᱠᱟᱛᱮ ᱡᱟᱦᱟᱸ ᱤᱨᱻ ᱡᱮᱢᱚᱱ ᱠᱚ ᱤᱨᱻ ᱤᱭᱟᱹᱠᱚ ᱦᱮᱸ ᱥᱮ ᱤᱨᱻ ᱢᱮᱥᱤᱱ ᱠᱚ ᱚᱱᱟᱠᱚ ᱤᱨᱻ ᱢᱮᱥᱤᱱ ᱠᱚ ᱤᱭᱟᱹᱠᱚ ᱤᱨᱻ ᱢᱮᱥᱤᱱ ᱫᱚ ᱚᱱᱟᱠᱚᱦᱚᱸ ᱱᱤᱛᱚᱜᱢᱟ ᱦᱟᱜ ᱦᱮᱸ ᱵᱮᱵᱚᱦᱟᱨᱚᱜ ᱠᱟᱱᱟ ᱛᱚᱵᱮ ᱠᱷᱟᱱ ᱦᱮᱸ ᱥᱮ ᱟᱵᱚᱵᱚᱱ ᱤᱭᱩᱡᱽ ᱮᱫ ᱟᱵᱚᱱ ᱱᱟᱦᱟᱜ ᱡᱚᱛᱚᱜᱮ ᱥᱩᱵᱤᱫᱷᱟ ᱦᱳᱭ ᱚᱱᱟᱜᱮ ᱟᱹᱵᱤᱱᱢᱟ ᱢᱟᱹᱡᱷᱤ ᱵᱟᱵᱟ ᱟᱹᱵᱤᱱ ᱴᱷᱮᱱᱠᱷᱚᱱ ᱚᱱᱟᱜᱮ ᱠᱟᱹᱡᱞᱤᱧ ᱠᱷᱚᱵᱚᱨᱠᱚ ᱠᱟᱹᱡ ᱞᱤᱧ ᱦᱟᱛᱟᱣ ᱵᱟᱲᱟᱭᱮᱫᱟ ᱴᱷᱤᱠ ᱜᱮᱭᱟ ᱢᱤᱫ ᱫᱤᱱ ᱛᱟᱦᱚᱞᱮ ᱥᱚᱢᱚᱭᱠᱚ ᱧᱟᱢ ᱵᱟᱲᱟ ᱠᱟᱛᱮ ᱞᱤᱧ ᱦᱤᱡᱩᱜᱼᱟ ᱴᱷᱤᱠᱜᱮᱭᱟ ᱜᱚᱢᱠᱮ ᱛᱟᱦᱚᱞᱮ ᱧᱮᱞᱵᱮᱱ ᱥᱚᱢᱚᱭᱠᱚ ᱱᱟᱦᱟᱜ ᱦᱮᱸ ᱥᱮ